ᱡᱚᱦᱟᱨ ᱦᱮᱸ ᱟᱢᱫᱚ ᱴᱳᱴᱳ ᱵᱟᱞᱟ ᱜᱮᱢ ᱢᱮᱱᱮᱫᱟ ᱛᱚ ᱦᱮᱸ ᱟᱨ ᱤᱧᱫᱚ ᱫᱷᱟᱲᱢᱟᱧ ᱢᱮᱱᱮᱫᱼᱟ ᱥᱩᱲᱜᱤ ᱠᱷᱚᱱ ᱤᱧ ᱟᱢᱟᱜ ᱴᱳᱴᱳᱧ ᱫᱚᱨᱠᱨᱚᱜ ᱠᱟᱱᱟ ᱜᱟᱯᱟ ᱜᱟᱯᱟ ᱢᱮᱱᱫᱚ ᱜᱟᱯᱟ ᱥᱮᱛᱟᱜ ᱟᱞᱮ ᱵᱩᱨᱩ ᱯᱟᱛᱟ ᱦᱩᱭᱩᱜ ᱠᱟᱱᱟ ᱜᱚᱴᱟᱥᱤᱲᱟᱹ ᱨᱮ ᱟᱫᱚ ᱚᱸᱰᱮ ᱞᱮ ᱪᱟᱞᱟᱜ ᱞᱟᱹᱜᱤᱫᱼᱟ ᱚᱱᱟᱛᱮ ᱟᱢ ᱥᱮᱛᱟᱜ ᱤᱨᱟᱹᱞ ᱴᱟᱲᱟᱝ ᱛᱮ ᱟᱢ ᱱᱚᱰᱮᱢ ᱥᱮᱴᱮᱨᱟ ᱫᱤᱱ ᱵᱷᱳᱨ ᱨᱮᱱᱟᱜ ᱯᱨᱳᱜᱨᱟᱢ ᱠᱟᱱᱟ ᱟᱨ ᱵᱩᱨᱩ ᱯᱟᱛᱟ ᱦᱩᱭᱩᱜᱼᱟ ᱥᱮᱱᱚᱜ ᱟᱞᱮ ᱟᱨ ᱚᱸᱰᱮ ᱵᱚᱸᱜᱟᱼᱵᱩᱨᱩ ᱦᱩᱭᱩᱜᱼᱟ ᱟᱨ ᱵᱚᱸᱜᱟ ᱵᱩᱨᱩ ᱠᱚ ᱦᱩᱭ ᱥᱟᱹᱛ ᱵᱟᱲᱟ ᱠᱟᱛᱮᱫ ᱡᱟᱦᱟᱸ ᱠᱚ ᱱᱟᱦᱟᱸᱜ ᱮᱱᱮᱡ ᱥᱮᱨᱮᱧ ᱠᱚ ᱢᱮᱱᱟᱜᱼᱟ ᱚᱱᱟᱠᱚ ᱦᱩᱭ ᱥᱟᱹᱛ ᱞᱮᱱᱠᱷᱟᱱ ᱥᱤᱸᱜᱟᱹᱲ ᱟᱨᱚ ᱤᱱᱠᱟᱹ ᱛᱩᱨᱩᱭ ᱴᱟᱲᱟᱝ ᱚᱠᱛᱚ ᱛᱮᱞᱮ ᱨᱩᱣᱟᱹᱲᱟ ᱦᱮᱸ ᱟᱫᱚ ᱚᱱᱟ ᱨᱮᱱᱟᱝ ᱛᱤᱱᱟᱹᱜ ᱠᱷᱚᱨᱚᱪ ᱠᱷᱚᱨᱪᱟ ᱥᱮ ᱵᱷᱟᱲᱟ ᱯᱟᱲᱟᱜᱼᱟ ᱦᱮᱸ ᱴᱷᱤᱠ ᱜᱮᱭᱟ ᱵᱟᱨᱜᱮᱞ ᱴᱟᱠᱟ ᱴᱷᱤᱠᱼᱟ ᱪᱚᱞᱚ ᱵᱟᱨᱜᱮᱞ ᱴᱟᱠᱟ ᱫᱚ ᱠᱟᱹᱴᱤᱡ ᱦᱟᱢᱟᱞ ᱧᱚᱜᱚᱜ ᱠᱟᱱᱟ ᱤᱧᱤᱧ ᱢᱮᱱᱮᱫ ᱛᱟᱦᱮᱱ ᱱᱤᱝᱠᱟᱹ ᱜᱮᱥᱟᱭ ᱢᱚᱬᱮ ᱥᱟᱭ ᱴᱟᱠᱟ ᱠᱷᱟᱱ ᱫᱚ ᱱᱟᱯᱟᱭ ᱠᱚᱜᱼᱟ ᱦᱩᱱᱟᱹᱝ ᱵᱟᱝ ᱟᱨ ᱵᱟᱨ ᱥᱟᱭ ᱜᱟᱱ ᱴᱟᱠᱟ ᱦᱮᱸ ᱵᱟᱨ ᱥᱟᱭ ᱜᱟᱱ ᱴᱟᱠᱟ ᱞᱟᱜᱟᱜᱼᱟ ᱴᱷᱤᱠ ᱜᱮᱭᱟ ᱛᱚᱵᱮ ᱢᱟᱱᱮ ᱱᱚᱣᱟ ᱠᱟᱛᱷᱟ ᱜᱮ ᱛᱟᱦᱮᱭᱮᱱᱟ ᱢᱟ ᱛᱚᱵᱮ ᱜᱟᱯᱟ ᱥᱮᱛᱟᱜ ᱟᱢ ᱤᱨᱟᱹᱞ ᱴᱟᱲᱟᱝ ᱛᱮᱢ ᱥᱮᱴᱮᱨᱟ ᱡᱚᱦᱟᱨ